ᱜᱤᱫᱽᱨᱟᱹ ᱩᱢᱟᱹᱨ ᱨᱮᱫᱚ ᱡᱟᱛᱮ ᱯᱮᱲᱟᱜ ᱪᱟᱞᱟᱜ ᱥᱮ ᱡᱟᱦᱟᱸᱛᱮ ᱫᱟᱬᱟᱱ ᱪᱟᱞᱟᱜ ᱫᱚ ᱟᱹᱰᱤ ᱢᱟᱨᱟᱝ ᱟᱹᱰᱤ ᱨᱟᱹᱥᱠᱟᱹ ᱨᱮᱱᱟᱝ ᱠᱟᱛᱷᱟ ᱠᱟᱱᱟ ᱛᱚ ᱚᱱᱟᱛᱮ ᱜᱤᱫᱽᱨᱟᱹ ᱩᱢᱟᱹᱨ ᱨᱮ ᱡᱚᱠᱷᱚᱱ ᱤᱧ ᱦᱚᱧ ᱫᱟᱬᱟᱭᱮᱜ ᱠᱟᱱ ᱛᱟᱦᱮᱱᱟ ᱛᱚ ᱜᱤᱫᱽᱨᱟᱹ ᱩᱢᱟᱹᱨ ᱨᱮ ᱤᱧ ᱜᱚᱜᱚ ᱥᱟᱛᱮᱜ ᱤᱧ ᱵᱟᱵᱟ ᱥᱟᱛᱮᱜ ᱫᱚᱧ ᱫᱟᱬᱟᱭᱮᱫ ᱛᱟᱦᱮᱱᱟ ᱛᱚ ᱛᱚᱠᱷᱚᱱ ᱫᱚ ᱟᱵᱟᱨ ᱜᱟᱹᱰᱤ ᱦᱚᱸ ᱵᱟᱝ ᱛᱟᱦᱮᱸ ᱠᱟᱱᱟ ᱤᱭᱟᱹ ᱵᱟᱝ ᱛᱟᱦᱮᱸ ᱠᱟᱱᱟ ᱡᱚᱠᱷᱚᱱ ᱜᱟᱹᱰᱤ ᱴᱚᱯᱮᱡᱽ ᱨᱮ ᱦᱤᱡᱩᱜ ᱛᱮ ᱥᱟᱭᱠᱮᱹᱞ ᱨᱮ ᱞᱟᱹᱴᱩ ᱥᱟᱭᱠᱮ ᱞ ᱨᱮ ᱥᱟᱢᱟᱝ ᱥᱮᱱᱟᱜ ᱨᱚᱰ ᱨᱮ ᱡᱟᱦᱟᱸ ᱵᱚ ᱛᱟᱦᱮᱱ ᱚᱱᱟᱨᱮ ᱠᱟᱹᱴᱤᱡ ᱥᱤᱴ ᱨᱮ ᱫᱮᱡ ᱠᱟᱛᱮᱜ ᱟᱨ ᱵᱟᱨᱭᱟ ᱦᱮᱱᱰᱮᱞ ᱥᱟᱵ ᱠᱟᱛᱮᱜ ᱫᱩᱲᱩᱵ ᱨᱮᱱᱟᱜ ᱢᱚᱡᱟ ᱜᱮ ᱟᱞᱟᱫᱟ ᱛᱟᱭᱚᱢ ᱛᱮ ᱟᱨ ᱛᱟᱭᱚᱢ ᱛᱮ ᱰᱟᱦᱟᱨ ᱨᱮᱱ ᱦᱚᱲ ᱪᱟᱞᱟᱜ ᱦᱤᱡᱩᱜ ᱦᱚᱲ ᱧᱮᱯᱮᱞ ᱥᱮ ᱧᱮᱞ ᱜᱚᱫ ᱠᱟᱠᱚ ᱥᱮ ᱩᱱᱠᱩ ᱚᱱᱟ ᱧᱮᱞ ᱨᱮᱱᱟᱝ ᱢᱚᱡᱟ ᱜᱮ ᱟᱞᱟᱫᱟ ᱠᱟᱹᱴᱤᱡ ᱚᱠᱛᱚ ᱨᱮᱫᱚ ᱛᱟᱨᱯᱚᱨ ᱚᱸᱰᱮ ᱠᱷᱚᱱᱟᱜ ᱵᱟᱥ ᱨᱮ ᱫᱮᱡ ᱠᱟᱛᱮᱜ ᱛᱟᱨᱯᱚᱨ ᱵᱟᱥ ᱠᱷᱚᱱᱟᱜ ᱯᱷᱮᱰ ᱠᱟᱛᱮᱜ ᱟᱵᱟᱨ ᱴᱨᱮᱹᱱ ᱨᱮ ᱫᱮᱡ ᱠᱟᱛᱮᱜ ᱛᱟᱨᱯᱚᱨ ᱯᱮᱲᱟ ᱚᱲᱟᱜ ᱪᱟᱞᱟᱣ ᱛᱟᱨᱯᱚᱨ ᱪᱟᱞᱟᱣ ᱠᱟᱛᱮᱜ ᱫᱷᱚᱨᱚ ᱯᱨᱚᱛᱷᱚᱢ ᱫᱚ ᱮᱠᱴᱩ ᱚᱥᱩᱵᱤᱫᱷᱟ ᱜᱮ ᱟᱹᱭᱠᱟᱹᱜᱼᱟ ᱯᱮᱲᱟ ᱚᱲᱟᱜ ᱪᱟᱞᱟᱣ ᱫᱚ ᱢᱟᱱᱮ ᱜᱤᱫᱽᱨᱟᱹ ᱵᱚᱭᱚᱥ ᱨᱮ ᱠᱷᱩᱵᱽ ᱮᱠᱴᱟ ᱜᱟᱛᱮ ᱫᱚ ᱵᱟᱝ ᱧᱟᱢᱚᱜᱼᱟ ᱛᱚ ᱚᱲᱟᱜ ᱠᱚᱨᱮ ᱜᱮ ᱛᱟᱦᱮᱱ ᱦᱩᱭᱩᱜᱼᱟ ᱠᱤᱱᱛᱩ ᱛᱟᱨᱯᱚᱨ ᱚᱸᱰᱮ ᱫᱷᱚᱨᱚ ᱯᱮᱲᱟ ᱢᱟᱱᱮ ᱜᱮ ᱡᱤᱞ ᱩᱛᱩ ᱫᱟᱠᱟ ᱡᱚᱢ ᱵᱤᱨᱟᱴ ᱨᱟᱹᱥᱠᱟᱹ ᱨᱮᱱᱟᱝ ᱢᱤᱫᱴᱮᱱ ᱚᱱᱟᱛᱮ ᱜᱤᱫᱽᱨᱟᱹ ᱨᱮᱫᱚ ᱡᱟᱦᱟᱸ ᱠᱚᱨᱮᱜ ᱫᱟᱬᱟ ᱚᱠᱛᱚ ᱥᱚᱢᱚᱭ ᱵᱮᱥ ᱜᱮ ᱪᱟᱞᱟᱣ ᱠᱟᱱᱟ ᱟᱨ ᱟᱹᱰᱤ ᱢᱚᱡᱽ ᱜᱮ ᱪᱟᱞᱟᱣ ᱠᱟᱱᱟ ᱵᱷᱟᱹᱜᱤ ᱜᱮ ᱨᱟᱹᱥᱠᱟᱹ ᱦᱩᱭ ᱠᱟᱱᱟ